ᱤᱧᱟᱹᱜ ᱡᱷᱟᱨᱠᱷᱚᱸᱰ ᱯᱚᱱᱚᱛ ᱨᱮᱭᱟᱜ ᱵᱮᱥ ᱠᱤᱪᱷᱩ ᱩᱨᱜᱟᱹᱱ ᱫᱚ ᱵᱤᱨ ᱵᱩᱨᱩ ᱫᱟᱨᱮ ᱥᱟᱠᱟᱢ ᱠᱚ ᱢᱮᱱᱟᱜᱼᱟ ᱟᱨ ᱡᱮᱨᱮᱲ ᱯᱚᱛᱟᱣ ᱨᱚᱝ ᱰᱷᱚᱝ ᱠᱚ ᱟᱨ ᱵᱷᱤᱛ ᱠᱚᱦᱚᱸ ᱟᱹᱰᱤ ᱪᱮᱦᱨᱟ ᱱᱚᱛᱮ ᱫᱚ ᱟᱨ ᱱᱚᱛᱮ ᱫᱚ ᱡᱷᱟᱲᱠᱷᱚᱸᱰ ᱯᱚᱱᱚᱛ ᱨᱮᱫᱚ ᱟᱹᱰᱤᱜᱟᱱ ᱚᱱᱠᱟᱜᱮ ᱪᱟᱥᱵᱟᱥ ᱠᱚᱦᱚᱸ ᱜᱩᱦᱩᱢ ᱪᱟᱥ ᱪᱟᱣᱞᱮ ᱦᱩᱲᱩ ᱪᱟᱥ ᱚᱱᱠᱟ ᱤᱭᱟᱹ ᱠᱚ ᱛᱩᱫ ᱨᱚᱦᱚᱭ ᱠᱚ ᱥᱚᱵᱽᱡᱤ ᱪᱟᱥ ᱠᱚ ᱮᱢᱟᱱ ᱠᱚ ᱟᱨᱦᱚᱸ ᱪᱟᱥᱵᱟᱥ ᱠᱟᱹᱢᱤ ᱠᱚᱦᱚᱸ ᱠᱚᱭᱞᱟ ᱠᱚ ᱫᱟᱨᱮ ᱫᱷᱤᱨᱤ ᱟᱨ ᱟᱭᱢᱟ ᱚᱱᱠᱟᱜᱮ ᱤᱴᱟᱹ ᱵᱷᱟᱴᱟ ᱠᱚ ᱦᱳᱴᱮᱞ ᱠᱚ ᱟᱨ ᱠᱚᱭᱞᱟ ᱤᱭᱟᱹ ᱠᱚ ᱞᱳᱦᱟ ᱠᱚ ᱟᱭᱢᱟ ᱥᱟᱢᱟᱱ ᱱᱚᱸᱰᱮ ᱫᱚ ᱡᱷᱟᱨᱠᱷᱚᱸᱰ ᱯᱚᱱᱚᱛ ᱨᱮ ᱧᱟᱢᱚᱜᱼᱟ ᱮᱴᱟᱜ ᱯᱚᱱᱚᱛ ᱠᱷᱚᱱ ᱫᱚ ᱵᱟᱝ ᱧᱮᱞᱟᱠᱟᱱᱟ ᱱᱚᱝᱠᱟᱱ ᱥᱟᱢᱟᱱ ᱫᱚ ᱡᱷᱟᱨᱠᱷᱚᱸᱰ ᱯᱚᱱᱚᱛ ᱨᱮᱫᱚ ᱟᱭᱢᱟ ᱥᱟᱢᱟᱱ ᱢᱮᱱᱟᱜᱼᱟ ᱱᱚᱝᱠᱟ ᱩᱨᱜᱟᱹᱱ ᱠᱚ ᱢᱮᱱᱟᱜᱼᱟ ᱟᱨ ᱟᱹᱰᱤ ᱠᱤᱪᱷᱩ ᱚᱱᱠᱟᱜᱮ ᱜᱟᱹᱰᱤ ᱢᱚᱴᱚᱨ ᱠᱚᱦᱚᱸ ᱥᱟᱭᱠᱮᱹᱞ ᱠᱚ ᱱᱚᱣᱟ ᱨᱮᱱᱟᱜ ᱥᱟᱢᱟᱱ ᱠᱟᱱᱟ ᱫᱟᱠᱟ ᱤᱥᱤᱱ ᱵᱟᱠᱷᱨᱟ ᱠᱚᱛᱮ ᱠᱚᱭᱞᱟ ᱠᱚ ᱮᱢᱟᱱ ᱚᱱᱠᱟᱜᱮ ᱟᱹᱰᱤ ᱠᱤᱪᱷᱩ ᱫᱟᱜ ᱠᱚᱨᱮᱱᱟᱜ ᱵᱮᱵᱚᱥᱛᱷᱟ ᱠᱚ ᱟᱹᱰᱤ ᱪᱮᱦᱨᱟᱱ ᱤᱭᱟᱹ ᱠᱟᱱᱟ ᱵᱮᱵᱚᱥᱛᱷᱟ ᱠᱟᱱᱟ ᱟᱨ ᱚᱱᱠᱟᱜᱮ ᱱᱚᱛᱮ ᱫᱚ ᱟᱹᱰᱤ ᱠᱤᱪᱷᱩ ᱚᱱᱠᱟᱜᱮ ᱯᱷᱨᱟᱢ ᱠᱚᱦᱚᱸ ᱢᱮᱱᱟᱜᱼᱟ ᱯᱳᱞᱴᱨᱤ ᱯᱷᱟᱨᱢ ᱦᱟᱹᱠᱩ ᱯᱷᱨᱟᱢ ᱥᱩᱠᱨᱤ ᱯᱷᱨᱟᱢ ᱠᱚ ᱟᱭᱢᱟ ᱜᱚᱴᱟᱝ ᱯᱷᱨᱟᱢ ᱠᱚ ᱢᱮᱱᱟᱜᱼᱟ ᱟᱨ ᱮᱴᱟᱜ ᱨᱮᱫᱚ ᱮᱴᱟᱜ ᱯᱚᱱᱚᱛ ᱨᱮᱫᱚ ᱱᱚᱝᱠᱟᱱ ᱡᱤᱱᱤᱥ ᱠᱚ ᱵᱟᱝ ᱧᱮᱞᱟᱠᱟᱱᱟ